ᱱᱤᱛᱚᱜ ᱴᱮᱠᱱᱳᱞᱚᱡᱤ ᱫᱚ ᱟᱵᱚ ᱠᱚ ᱞᱟᱹᱜᱤᱫ ᱫᱚ ᱟᱹᱰᱤᱜᱟᱱᱮ ᱰᱮᱵᱷᱞᱚᱯ ᱟᱠᱟᱫᱼᱟ ᱡᱮᱢᱚᱱ ᱠᱟᱬᱟ ᱠᱚ ᱞᱟᱹᱜᱤᱫ ᱫᱚ ᱠᱟᱬᱟ ᱞᱮᱝᱲᱚᱡ ᱡᱮ ᱡᱟᱭ ᱡᱟᱦᱟᱸᱭ ᱡᱟᱸᱜᱟ ᱠᱚ ᱨᱟᱹᱯᱩᱫ ᱠᱚᱜ ᱛᱟᱠᱚᱣᱟ ᱩᱱᱠᱩ ᱞᱟᱹᱜᱤᱫ ᱦᱟᱱᱛᱮ ᱱᱟᱛᱮ ᱦᱤᱡᱩᱜ ᱥᱮᱱᱚᱜ ᱞᱟᱹᱜᱤᱫ ᱡᱮᱢᱚᱱ ᱢᱤᱫᱴᱟᱝ ᱜᱟᱹᱰᱤ ᱞᱮᱠᱟᱱ ᱤᱭᱟᱹ ᱜᱟᱹᱰᱤ ᱨᱤᱠᱥᱟ ᱜᱟᱹᱰᱤ ᱞᱮᱠᱟᱱ ᱚᱱᱟᱧ ᱵᱮᱱᱟᱣ ᱟᱠᱟᱫ ᱠᱚᱣᱟ ᱚᱱᱟᱛᱮ ᱚᱱᱠᱟ ᱦᱟᱱᱛᱮ ᱱᱟᱱᱛᱮ ᱠᱚ ᱦᱤᱡᱩᱜ ᱥᱮᱱᱚᱜᱼᱟ ᱡᱟᱦᱟᱸᱭ ᱵᱟᱭ ᱟᱸᱡᱚᱢᱟ ᱩᱱᱤ ᱦᱚᱸ ᱡᱮᱢᱚᱱ ᱢᱤᱫᱴᱟᱱ ᱤᱭᱟᱨ ᱯᱷᱳᱨᱥ ᱞᱩᱛᱩᱨ ᱨᱮᱠᱚ ᱞᱟᱜᱟᱣᱟ ᱚᱱᱟ ᱞᱟᱜᱟᱣ ᱞᱮᱠᱷᱟᱱ ᱟᱸᱡᱚᱢᱟ ᱚᱱᱠᱟᱜᱮ ᱟᱹᱰᱤᱜᱟᱱ ᱥᱩᱵᱤᱫᱷᱟ ᱢᱮᱱᱟᱜᱼᱟ ᱚᱱᱟᱛᱮ ᱡᱟᱦᱟᱸ ᱛᱮ ᱚᱱᱠᱟᱱ ᱦᱚᱲ ᱠᱚ ᱥᱩᱵᱤᱫᱷᱟ ᱠᱚ ᱧᱟᱢᱮᱫᱼᱟ ᱟᱨ ᱟᱠᱚᱣᱟᱜ ᱡᱤᱵᱚᱱ ᱨᱮ ᱱᱟᱯᱟᱭ ᱛᱮᱠᱚ ᱛᱟᱦᱮᱱ ᱠᱟᱱᱟ